ᱤᱧ ᱟᱨ ᱤᱧ ᱨᱮᱱ ᱢᱤᱫᱴᱮᱱ ᱜᱟᱛᱮ ᱠᱚ ᱢᱩᱫ ᱨᱮ ᱦᱮᱱᱟᱭ ᱛᱤᱧᱟᱹ ᱛᱚ ᱚᱱᱟ ᱢᱩᱫ ᱨᱮ ᱟᱹᱞᱤᱧ ᱵᱟᱨ ᱦᱚᱲ ᱛᱮ ᱢᱤᱫᱴᱟᱝ ᱜᱟᱯᱟᱞᱢᱟᱨᱟᱣ ᱠᱟᱛᱮᱫ ᱢᱤᱫᱴᱤᱱ ᱥᱚᱵᱡᱤ ᱵᱮᱵᱥᱟ ᱞᱤᱧ ᱠᱷᱩᱞᱟᱹᱣ ᱟᱠᱟᱫᱟ ᱚᱱᱟ ᱥᱚᱵᱡᱤ ᱵᱮᱵᱥᱟ ᱨᱮ ᱡᱮᱦᱮᱛᱩ ᱯᱨᱚᱛᱷᱚᱢ ᱫᱚ ᱩᱱᱟᱹᱜ ᱵᱟᱝ ᱠᱮᱱᱟᱵᱮᱪᱟ ᱵᱟᱝ ᱛᱟᱦᱮᱠᱟᱱ ᱛᱟᱹᱞᱤᱧᱟ ᱚᱱᱟ ᱢᱩᱫ ᱨᱮ ᱤᱧ ᱨᱮᱱ ᱜᱟᱛᱮ ᱮᱭ ᱢᱮᱱ ᱠᱮᱫ ᱛᱟᱹᱞᱤᱧᱟ ᱟᱢ ᱫᱚ ᱫᱚᱠᱟᱱ ᱨᱮ ᱛᱟᱦᱮᱱ ᱢᱮ ᱤᱧᱫᱚᱧ ᱵᱮᱵᱥᱟ ᱟᱜᱩᱭ ᱛᱟᱞᱟᱝᱼᱟ ᱛᱚ ᱚᱱᱟ ᱠᱚ ᱤᱭᱟᱹ ᱠᱟᱛᱮᱫ ᱥᱤᱵᱤᱞ ᱠᱟᱛᱮᱫ ᱵᱟᱱᱟ ᱦᱚᱲ ᱟᱹᱞᱤᱧ ᱵᱟᱱᱟ ᱦᱚᱲ ᱜᱟᱛᱮ ᱥᱚᱵᱡᱤ ᱫᱚ ᱟᱹᱰᱤ ᱟᱸᱴ ᱜᱮᱞᱤᱧ ᱥᱤᱵᱤᱞᱟᱠᱟᱣᱫᱟ